ᱦᱮᱞᱳ ᱦᱮᱸ ᱟᱹᱞᱤᱧ ᱯᱟᱹᱭᱠᱟᱹᱨᱤ ᱞᱤᱧ ᱞᱟᱹᱭᱮᱫᱼᱟ ᱟᱫᱚ ᱱᱤᱛᱚᱜ ᱟᱹᱵᱤᱱ ᱴᱷᱮᱱ ᱪᱤᱞᱤ ᱠᱚ ᱢᱮᱱᱟᱜ ᱠᱚᱣᱟ ᱢᱟᱱᱮ ᱥᱟᱸᱜᱮ ᱜᱮ ᱢᱮᱱᱟᱜ ᱠᱚᱣᱟ ᱟᱪᱪᱷᱟ ᱟᱫᱚ ᱟᱹᱞᱤᱧ ᱠᱟᱹᱴᱤᱡ ᱯᱟᱹᱴᱷᱤ ᱢᱮᱨᱚᱢ ᱟᱨ ᱩᱱᱠᱩ ᱵᱚᱫᱟ ᱠᱚᱞᱤᱧ ᱫᱚᱨᱠᱟᱨᱚᱜ ᱠᱟᱱ ᱛᱟᱦᱮᱸᱫ ᱧᱟᱢᱚᱜ ᱠᱟᱱ ᱜᱮᱭᱟ ᱠᱚᱥᱮ ᱩᱱᱠᱩ ᱠᱚ ᱟᱪᱪᱷᱟ ᱟᱫᱚ ᱮᱱᱠᱷᱟᱡ ᱪᱮᱫ ᱞᱮᱠᱟ ᱫᱚᱨᱫᱟᱢ ᱠᱚᱵᱤᱱ ᱫᱚᱦᱚ ᱟᱠᱟᱫᱼᱟ ᱯᱟᱹᱴᱷᱤᱭᱟᱜ ᱦᱳᱭ ᱟᱫᱚ ᱦᱳᱭ ᱠᱟᱹᱴᱤᱡ ᱫᱚᱨᱫᱟᱢ ᱠᱚ ᱚᱠᱟ ᱞᱮᱠᱟ ᱟᱨ ᱪᱮᱫ ᱞᱮᱠᱟ ᱥᱟᱭᱤᱡᱽ ᱠᱚ ᱢᱮᱱᱟᱜ ᱠᱚᱣᱟ ᱱᱤᱛᱚᱜ ᱵᱚᱨᱛᱚᱢᱟᱱ ᱛᱤᱱ ᱦᱟᱡᱟᱨ ᱠᱷᱚᱱ ᱦᱟᱸᱜ ᱢᱟᱱᱮ ᱯᱟᱹᱴᱷᱤ ᱜᱮ ᱟᱨ ᱟᱪᱪᱷᱟ ᱱᱤᱛᱚᱜ ᱫᱚ ᱦᱟᱸᱜ ᱢᱟᱱᱮ ᱪᱮᱫ ᱞᱮᱠᱟ ᱚᱲᱟᱜ ᱠᱚᱨᱮᱫ ᱵᱤᱱ ᱧᱟᱢᱚᱜ ᱜᱮᱭᱟ ᱥᱮ ᱧᱮᱞ ᱧᱚᱜ ᱦᱩᱭ ᱠᱚᱜᱼᱟ ᱦᱩᱛᱠᱟᱹᱢ ᱵᱟᱠᱷᱟᱡ ᱫᱚᱨᱫᱟᱢ ᱠᱚ ᱡᱩᱫᱤ ᱯᱚᱴᱟᱯᱚᱴᱤ ᱟᱹᱰᱤ ᱪᱮᱛᱟᱱ ᱫᱷᱟᱨᱟ ᱜᱮᱵᱤᱱ ᱞᱟᱹᱭᱮᱫᱼᱟ ᱯᱟᱹᱴᱷᱤ ᱢᱮᱨᱚᱢᱟᱜ ᱦᱮᱸ ᱦᱮᱸ ᱦᱳᱭ ᱦᱳᱭ ᱟᱨ ᱵᱚᱫᱟ ᱫᱚ ᱛᱤᱱᱟᱹᱜ ᱢᱮᱱᱟᱜ ᱠᱚᱣᱟ ᱟᱪᱪᱷᱟ ᱡᱚᱛᱚᱜᱮ ᱥᱚᱢᱟᱱ ᱫᱟᱢ ᱛᱟᱠᱚ ᱩᱱᱠᱩᱣᱟᱜ ᱫᱚ ᱟᱫᱚ ᱮᱱᱠᱷᱟᱱ ᱛᱤᱥ ᱠᱚᱛᱮ ᱪᱟᱞᱟᱣ ᱞᱮᱱᱠᱷᱟᱱ ᱫᱚ ᱚᱲᱟᱜ ᱨᱮ ᱧᱟᱯᱟᱢ ᱦᱩᱭ ᱠᱚᱜᱼᱟ ᱡᱟᱦᱟᱸ ᱛᱤ ᱨᱮᱜᱮ ᱧᱟᱯᱟᱢ ᱜᱮᱭᱟ ᱛᱤᱥᱚᱜ ᱟᱪᱪᱷᱟ ᱟᱪᱪᱷᱟ ᱟᱪᱪᱷᱟ ᱦᱳᱭ ᱦᱳᱭ ᱟᱫᱚ ᱧᱮᱞ ᱧᱚᱜ ᱠᱟᱛᱮᱫ ᱜᱮ ᱛᱟᱦᱚᱞᱮ ᱫᱚᱨᱫᱟᱢ ᱫᱚ ᱤᱭᱟᱹᱭ ᱦᱩᱭᱩᱜᱼᱟ ᱨᱟᱹᱯᱩᱫ ᱦᱩᱭᱩᱜᱼᱟ ᱵᱤᱱᱟᱹ ᱧᱮᱞ ᱛᱮᱫᱚ ᱦᱟᱸᱜ ᱵᱟᱭ ᱡᱩᱛᱩᱜ ᱠᱟᱱᱟ ᱠᱟᱹᱴᱤᱡ ᱦᱳᱭ ᱦᱳᱭ ᱟᱪᱪᱷᱟ ᱴᱷᱤᱠ ᱜᱮᱭᱟ ᱛᱟᱦᱚᱞᱮ ᱪᱟᱞᱟᱜ ᱦᱩᱭᱩᱜᱼᱟ ᱪᱟᱞᱟᱣ ᱠᱟᱛᱮᱫ ᱜᱮ ᱧᱮᱞ ᱠᱟᱛᱮᱫ ᱞᱟᱝ ᱴᱷᱤᱠ ᱴᱷᱤᱠ